ᱟᱞᱮ ᱟᱞᱮ ᱟᱹᱛᱩ ᱫᱚ ᱵᱟᱠᱥᱩᱨᱟᱹᱭ ᱤᱧᱟᱹᱜ ᱧᱩᱛᱩᱢ ᱚᱧᱡᱚᱞᱤ ᱦᱟᱸᱥᱫᱟ ᱤᱧᱟᱹᱜ ᱢᱳᱵᱟᱭᱤᱞ ᱱᱟᱢᱵᱟᱨ ᱦᱩᱭᱩᱜ ᱠᱟᱱᱟ ᱰᱚᱵᱚᱞ ᱮᱭᱤᱴ ᱯᱷᱳᱨ ᱯᱷᱟᱭᱤᱵᱽ ᱮᱭᱤᱴ ᱥᱮᱵᱷᱮᱱ ᱱᱟᱭᱤᱱ ᱯᱷᱳᱨ ᱡᱤᱨᱳ ᱴᱩ ᱟᱨ ᱟᱞᱮ ᱚᱲᱟᱜ ᱟᱹᱛᱩ ᱯᱟᱥᱮ ᱢᱮᱱᱟᱜᱼᱟ ᱴᱩᱞ ᱴᱩᱞ ᱴᱮᱠᱥ ᱴᱩᱞ ᱴᱮᱠᱥ ᱯᱟᱥᱮ ᱨᱮᱛᱟ ᱞᱮ ᱟᱞᱮ ᱟᱹᱛᱩ ᱟᱨ ᱢᱮᱱᱟᱜᱼᱟ ᱱᱮᱥᱱᱮᱞ ᱨᱳᱰ ᱢᱮᱱᱟᱜᱼᱟ ᱟᱨ ᱢᱮᱱᱟᱜᱼᱟ ᱯᱟᱥᱮ ᱨᱮ ᱯᱟᱨᱠ ᱯᱟᱨᱠ ᱢᱮᱱᱟᱜᱼᱟ ᱯᱟᱥ ᱨᱮ ᱯᱟᱨᱠ ᱟᱨ ᱢᱮᱱᱟᱜᱼᱟ ᱫᱷᱟᱵᱟ ᱢᱮᱱᱟᱜᱼᱟ ᱴᱳᱞ ᱴᱮᱠᱥ ᱯᱟᱥᱮ ᱨᱮ